ᱰᱤᱥᱠᱟᱩᱱᱴ ᱫᱚ ᱫᱚᱢᱮ ᱮᱠᱴᱟ ᱫᱚ ᱵᱟᱹᱱᱩᱜᱼᱟ ᱢᱟᱱᱮ ᱯᱩᱛᱷᱤ ᱠᱚ ᱵᱟᱝ ᱧᱟᱯᱟᱢ ᱠᱟᱱᱟ ᱛᱚ ᱚᱱᱠᱟ ᱟᱫᱚ ᱛᱤᱱᱟᱹᱜ ᱜᱟᱱᱮᱢ ᱦᱟᱛᱟᱣᱟ

ᱟᱪᱪᱷᱟ ᱰᱷᱮᱨ ᱧᱚᱜ ᱦᱟᱛᱟᱣ ᱞᱮᱠᱷᱟᱱ ᱫᱚ ᱚᱱᱠᱟ ᱢᱳᱴᱟᱢᱩᱴᱤ ᱮᱢ ᱜᱟᱱ ᱠᱚᱜᱼᱟ ᱟᱫᱚ ᱚᱠᱟ ᱠᱷᱚᱱᱟᱜ ᱮᱢ ᱞᱟᱹᱭᱮᱫᱟ ᱟᱢ ᱫᱚ

ᱦᱮᱸᱛᱚ ᱛᱟᱦᱚᱞᱮ ᱵᱳᱭ ᱠᱚᱫ ᱡᱚᱛᱚ ᱜᱮ ᱪᱮᱫ ᱪᱮᱫ ᱵᱳᱭ ᱠᱚᱢ ᱦᱟᱛᱟᱣᱟ ᱦᱮᱸ ᱜᱟᱢᱟᱢ ᱠᱚᱫᱚ ᱢᱮᱱᱟᱜ ᱜᱮᱭᱟ ᱫᱚᱠᱟᱱ ᱫᱚ ᱫᱚᱥᱴᱟ ᱠᱷᱚᱱᱟᱜ ᱪᱷᱚᱴᱟ ᱫᱷᱟᱹᱵᱤᱡ ᱠᱷᱩᱞᱟᱹᱣ ᱜᱮ ᱛᱟᱦᱮᱱᱟ ᱰᱤᱥᱠᱟᱩᱱᱴ ᱫᱚ ᱢᱳᱴᱟ ᱢᱩᱴᱤ ᱰᱷᱮᱨ ᱧᱚᱜ ᱦᱟᱛᱟᱣ ᱞᱮᱠᱷᱟᱱ ᱫᱚ ᱠᱩᱲᱤ ᱯᱟᱨᱥᱮᱱ ᱮᱢ ᱜᱟᱱᱚᱜᱼᱟ ᱟᱨ ᱠᱚᱢ ᱦᱟᱛᱟᱣ ᱞᱮᱠᱷᱟᱱ ᱫᱚ ᱚᱱᱠᱟ ᱫᱚ ᱦᱟᱜ ᱰᱤᱥᱠᱟᱩᱱᱴ ᱫᱚ ᱫᱚᱢᱮ ᱮᱠᱴᱟ ᱫᱚ ᱵᱟᱹᱱᱩᱜᱼᱟ ᱟᱪᱪᱷᱟ ᱟᱢ ᱛᱤᱥᱮᱢ ᱦᱤᱡᱩᱜ ᱠᱟᱱᱟ ᱤᱧ ᱯᱷᱳᱱ ᱠᱟᱛᱮᱫ ᱞᱟᱹᱭᱟᱹᱧ ᱛᱟᱞᱟᱝ ᱢᱮ ᱛᱟᱦᱚᱞᱮ ᱤᱧ ᱚᱱᱟ ᱠᱚ ᱠᱟᱹᱴᱤᱡ ᱨᱮᱰᱤ ᱠᱟᱛᱮᱤᱧ ᱫᱚᱦᱚ ᱟᱢᱟ ᱟᱨ ᱛᱟᱦᱚᱞᱮ ᱰᱤᱥᱠᱟᱩᱱᱴ ᱮᱢᱟᱢ ᱦᱩᱭᱩᱜᱼᱟ ᱦᱮᱸ ᱦᱮᱸ ᱚᱲᱟᱜ ᱨᱮᱜᱮᱧ ᱛᱟᱦᱮᱱᱟ ᱜᱟᱯᱟ ᱢᱮᱭᱟᱝ ᱫᱚ ᱦᱟᱜ ᱟᱢ ᱠᱟᱹᱴᱤᱡ ᱯᱷᱳᱱᱟᱹᱧ ᱢᱮ ᱟᱨ ᱦᱤᱡᱩᱜ ᱢᱮ ᱦᱳᱭ ᱴᱷᱤᱠ ᱜᱮᱭᱟ ᱦᱮᱸ ᱦᱮᱸ ᱢᱟ ᱴᱷᱤᱠ ᱜᱮᱭᱟ